ᱵᱷᱟᱨᱚᱛ ᱨᱮᱭᱟᱜ ᱠᱤᱪᱷᱩ ᱞᱟᱹᱠᱛᱤᱭᱟᱱ ᱞᱮᱱᱰᱢᱟᱨᱠ ᱟᱨ ᱥᱟᱸᱜᱷᱟᱨᱤᱭᱟᱹ ᱨᱤᱡᱷᱟᱹᱣ ᱟᱱ ᱠᱚᱫᱚ ᱦᱩᱭᱩᱜ ᱠᱟᱱᱟ ᱵᱤᱨᱵᱷᱩᱢ ᱡᱮᱞᱟ ᱨᱮ ᱢᱮᱱᱟᱜ ᱥᱟᱱᱛᱤᱱᱤᱠᱮᱛᱚᱱ ᱛᱷᱟᱱᱟ ᱨᱮᱭᱟᱜ ᱵᱤᱥᱥᱚᱵᱷᱟᱨᱚᱛᱤ ᱵᱤᱥᱥᱚᱵᱤᱫᱫᱟᱞᱚᱭ ᱡᱟᱦᱟᱸᱫᱚ ᱠᱚᱵᱤᱜᱩᱨᱩ ᱨᱚᱵᱤᱱᱫᱨᱚᱱᱟᱛᱷ ᱴᱷᱟᱹᱠᱩᱨᱮ ᱛᱮᱭᱟᱨ ᱞᱮᱫ ᱛᱟᱦᱮᱸᱫ ᱚᱱᱟᱫᱚ ᱟᱹᱰᱤ ᱱᱟᱢᱠᱚᱨᱟ ᱵᱤᱥᱥᱚ ᱵᱤᱫᱫᱟᱞᱚᱭ ᱠᱟᱱᱟ ᱚᱸᱰᱮ ᱫᱚ ᱫᱮᱥ ᱵᱤᱫᱮᱥ ᱠᱷᱚᱱ ᱟᱭᱢᱟ ᱟᱭᱢᱟ ᱯᱟᱹᱴᱷᱩᱣ ᱟᱹ ᱠᱚ ᱦᱤᱡᱩᱜ ᱟ ᱯᱟᱲᱦᱟᱜ ᱚᱸᱰᱮ ᱫᱚ ᱡᱷᱚᱛᱚ ᱨᱚᱠᱚᱢ ᱯᱟᱹᱨᱥᱤ ᱛᱮᱜᱮᱠᱩ ᱯᱟᱲᱦᱟᱣ ᱠᱚᱜᱮᱭᱟ ᱛᱟᱨᱯᱚᱨ ᱚᱸᱰᱮ ᱫᱚ ᱢᱤᱭᱩᱡᱤᱭᱟᱢ ᱢᱮᱱᱟᱜᱼᱟ ᱨᱚᱵᱤᱱᱫᱨᱟᱱᱟᱛᱷ ᱴᱷᱟᱠᱩᱨ ᱟᱜ ᱠᱟᱸᱪ ᱢᱚᱱᱫᱤᱨ ᱦᱚᱸ ᱢᱮᱱᱟᱜᱼᱟ ᱚᱸᱰᱮ ᱫᱚ ᱮᱱᱮᱡ ᱥᱮᱨᱮᱧ ᱡᱷᱚᱛᱚ ᱠᱚ ᱦᱩᱭᱩᱜ ᱟ ᱟᱨ ᱯᱟᱥᱮ ᱨᱮ ᱢᱮᱱᱟ ᱠᱚᱝᱠᱟᱞᱤ ᱛᱚᱞᱟ ᱡᱟᱦᱟᱸ ᱫᱚ ᱢᱤᱫᱴᱟᱝ ᱢᱚᱱᱫᱤᱨ ᱠᱟᱱᱟ ᱚᱸᱰᱮ ᱫᱚ ᱵᱚᱸᱜᱟ ᱵᱩᱨᱩ ᱞᱟᱹᱜᱤᱫ ᱦᱚᱲ ᱠᱚ ᱪᱟᱞᱟᱜ ᱜᱮᱭᱟ ᱛᱟᱨᱯᱚᱨ ᱡᱷᱟᱲᱠᱷᱚᱱᱰ ᱯᱚᱱᱚᱛ ᱨᱮ ᱢᱮᱱᱟᱜ ᱞᱩᱜᱩᱵᱩᱨᱩ ᱡᱟᱦᱟᱸ ᱫᱚ ᱥᱟᱱᱛᱟᱞ ᱠᱚᱣᱟᱜ ᱵᱚᱸᱜᱟᱵᱩᱨᱩ ᱡᱟᱭᱜᱟ ᱠᱟᱱᱟ ᱚᱸᱰᱮ ᱦᱚᱸ ᱟᱭᱢᱟ ᱟᱭᱢᱟ ᱥᱟᱱᱛᱟᱞ ᱠᱚ ᱪᱟᱞᱟᱜ ᱜᱮᱭᱟ ᱚᱱᱟᱫᱚ ᱟᱸᱜᱷᱟᱲ ᱢᱟᱥ ᱨᱟᱥᱯᱩᱨᱱᱤᱢᱟ ᱨᱮ ᱯᱩᱡᱟᱹ ᱦᱩᱭᱩᱜ ᱜᱮᱭᱟ ᱛᱟᱨᱯᱚᱨ ᱢᱩᱨᱥᱤᱫᱟᱵᱟᱫ ᱨᱮᱦᱚᱸ ᱦᱟᱡᱟᱨᱫᱩᱭᱟᱨᱤ ᱢᱮᱱᱟᱜᱼᱟ ᱡᱟᱦᱟᱸ ᱫᱚ ᱦᱟᱡᱟᱨᱴᱤ ᱫᱩᱣᱟᱹᱨ ᱢᱮᱱᱟᱜᱼᱟ ᱛᱟᱨᱯᱚᱨ ᱯᱩᱨᱳᱱᱳ ᱫᱤᱱ ᱨᱮᱱᱟᱜ ᱟᱭᱢᱟ ᱟᱭᱢᱟ ᱡᱤᱱᱤᱥ ᱠᱚ ᱢᱮᱱᱟᱼᱟ ᱡᱟᱦᱟᱸ ᱫᱚ ᱧᱮᱞ ᱨᱮ ᱟᱹᱰᱤ ᱢᱚᱡᱽ ᱵᱩᱡᱷᱟᱹᱜᱼᱟ